ᱵᱳᱰᱳ ᱵᱟᱝᱞᱟ ᱥᱟᱶ ᱥᱟᱱᱛᱟᱲᱤ ᱯᱟᱹᱨᱥᱤ ᱨᱮᱱᱟᱜ ᱡᱟᱦᱟᱸ ᱥᱟᱹᱜᱟᱹᱭ ᱢᱮᱱᱟᱜᱼᱟ ᱚᱱᱟ ᱫᱚ ᱢᱮᱱ ᱜᱟᱱᱚᱜᱼᱟ ᱡᱮ ᱵᱳᱰᱳ ᱵᱟᱝᱞᱟ ᱯᱟᱹᱨᱥᱤ ᱦᱚᱸ ᱵᱷᱟᱨᱚᱛ ᱨᱮ ᱥᱚᱝᱵᱤᱫᱷᱟᱱ ᱨᱮ ᱥᱮᱞᱮᱫ ᱢᱮᱱᱟᱜᱼᱟ ᱵᱳᱰᱳ ᱵᱟᱝᱞᱟ ᱯᱟᱹᱨᱥᱤ ᱛᱮ ᱨᱚᱲ ᱦᱚᱲ ᱦᱚᱸ ᱵᱷᱟᱨᱚᱛ ᱨᱮᱱᱟᱜ ᱟᱭᱢᱟ ᱴᱚᱴᱷᱟ ᱠᱚᱨᱮᱜᱮ ᱢᱮᱱᱟᱜ ᱠᱚᱣᱟ ᱥᱟᱱᱛᱟᱲᱤ ᱯᱟᱹᱨᱥᱤ ᱞᱮᱠᱟ ᱜᱮ ᱵᱳᱰᱳ ᱵᱟᱝᱞᱟ ᱯᱟᱹᱨᱥᱤ ᱛᱮᱦᱚᱸ ᱥᱠᱩᱞ ᱠᱚᱞᱮᱡᱽ ᱠᱚᱨᱮ ᱯᱟᱲᱦᱟᱣ ᱜᱟᱱᱚᱜᱼᱟ ᱟᱨ ᱦᱚᱸ ᱮᱴᱟᱜ ᱫᱤᱥᱚᱢ ᱠᱚᱨᱮ ᱦᱚᱸ ᱥᱟᱱᱛᱟᱲᱤ ᱯᱟᱹᱨᱥᱤ ᱛᱮ ᱨᱚᱲ ᱦᱚᱲ ᱡᱮᱢᱚᱱ ᱢᱮᱱᱟᱜ ᱠᱚᱣᱟ ᱚᱱᱠᱟᱜᱮ ᱵᱳᱰᱳ ᱵᱟᱝᱞᱟ ᱯᱟᱹᱨᱥᱤ ᱛᱮᱦᱚᱸ ᱨᱚᱲ ᱦᱚᱲ ᱢᱮᱱᱟᱜ ᱠᱚᱣᱟ ᱡᱮᱢᱚᱱ ᱵᱟᱝᱞᱟ ᱛᱮ ᱨᱚᱲ ᱦᱚᱲ ᱵᱟᱝᱞᱟᱫᱮᱥ ᱨᱮ ᱢᱮᱱᱟᱜ ᱠᱚᱣᱟ ᱥᱟᱱᱛᱟᱲᱤ ᱛᱮ ᱨᱚᱲ ᱦᱚᱲ ᱦᱚᱸ ᱵᱟᱝᱞᱟᱫᱮᱥ ᱨᱮ ᱢᱮᱱᱟᱜ ᱠᱚᱣᱟ ᱱᱚᱝᱠᱟᱜᱮ ᱵᱳᱰᱳ ᱵᱟᱝᱞᱟ ᱯᱟᱹᱨᱥᱤ ᱫᱚ ᱥᱟᱱᱛᱟᱲᱤ ᱥᱟᱶ ᱥᱟᱹᱜᱟᱹᱭ ᱢᱮᱱᱟᱜᱼᱟ ᱢᱮᱱᱛᱤᱧ ᱢᱚᱱᱮᱭᱟ